ᱦᱮᱞᱳ ᱤᱭᱟᱹ ᱱᱚᱣᱟ ᱚᱠᱟᱨᱮ ᱯᱷᱳᱱ ᱞᱟᱜᱟᱣ ᱠᱟᱱᱟ ᱚ ᱠᱷᱟᱭᱟᱨᱵᱚᱱᱤ ᱨᱮ ᱟᱢ ᱜᱮ ᱛᱚᱣᱟ ᱫᱚᱢ ᱟᱠᱷᱨᱤᱧᱟ ᱦᱮᱸ ᱟᱨ ᱚᱠᱟᱞᱮᱠᱟ ᱫᱟᱜ ᱫᱟᱜ ᱛᱚᱣᱟ ᱯᱮ ᱮᱢᱟᱞᱮ ᱠᱟᱱᱟ ᱥᱮ ᱵᱟᱥᱠᱮ ᱛᱚᱣᱟ ᱠᱚᱯᱮ ᱮᱢ ᱟᱠᱟᱫ ᱞᱮᱭᱟ ᱵᱟᱝᱜᱮ ᱫᱚᱢᱮ ᱮᱠᱫᱚᱢ ᱪᱮᱫᱞᱮᱠᱟ ᱴᱷᱤᱠᱟᱹᱜ ᱠᱟᱱᱟ ᱦᱚᱞᱟ ᱢᱟᱦᱫᱮᱨᱟᱜ ᱛᱚᱣᱟ ᱠᱟᱱ ᱞᱮᱠᱟ ᱟᱹᱜᱩᱭᱮᱫᱟ ᱞᱮ ᱟᱯᱮ ᱴᱷᱮᱱ ᱠᱷᱚᱱ ᱛᱚᱣᱟ ᱠᱚ ᱵᱮᱥ ᱛᱚᱣᱟ ᱯᱮ ᱮᱢᱟᱞᱮ ᱠᱷᱟᱱ ᱵᱮᱥᱚᱜᱼᱟ ᱱᱚᱝᱠᱟᱱ ᱛᱚᱣᱟ ᱯᱮ ᱮᱢᱟᱞᱮ ᱠᱷᱟᱱ ᱪᱮᱫ ᱞᱮᱠᱟ ᱟᱞᱮ ᱦᱚᱸᱞᱮ ᱟᱹᱜᱩᱭᱟ ᱟᱯᱮ ᱴᱷᱮᱱ ᱠᱷᱚᱱ ᱫᱚ ᱦᱮᱸ ᱫᱚᱢᱮ ᱮᱠᱫᱚᱢ ᱫᱟᱜ ᱜᱮ ᱵᱩᱡᱷᱟᱹᱜ ᱠᱟᱱᱟ ᱥᱮ ᱯᱟᱣᱰᱟᱨ ᱫᱩᱫᱽ ᱠᱚᱯᱮ ᱢᱮᱥᱟᱭᱮᱫᱟ ᱯᱟᱥᱮᱱ ᱦᱳᱭ ᱚᱱᱟ ᱠᱷᱟᱹᱛᱤᱨ ᱜᱮ ᱵᱟᱠᱷᱟᱱ ᱡᱩᱫᱤ ᱱᱚᱝᱠᱟ ᱯᱮ ᱮᱢᱟ ᱞᱮᱠᱷᱟᱱ ᱵᱟᱞᱮ ᱟᱹᱜᱩᱭᱟ ᱥᱮ ᱛᱚᱣᱟ ᱫᱟᱜ ᱫᱟᱜ ᱡᱩᱫᱤ ᱛᱚᱣᱟ ᱯᱮ ᱮᱢᱟᱞᱮᱭᱟ ᱟᱪᱪᱷᱟ ᱟᱨᱚ ᱜᱟᱯᱟ ᱢᱮᱭᱟᱝ ᱠᱷᱚᱱ ᱡᱩᱫᱤ ᱟᱨᱦᱚᱸ ᱛᱚᱣᱟ ᱜᱟᱯᱟ ᱢᱮᱭᱟᱝ ᱠᱷᱚᱱ ᱛᱚᱣᱟ ᱯᱮ ᱮᱢᱟᱞᱮ ᱠᱷᱟᱱ ᱠᱟᱺᱪ ᱢᱟᱱᱮ ᱛᱩᱨᱟᱹᱛ ᱡᱟᱦᱟᱸ ᱯᱮ ᱤᱭᱟᱹᱭᱟ ᱛᱚᱣᱟ ᱯᱮ ᱫᱷᱩᱸᱦᱟᱹᱣᱟ ᱚᱱᱟ ᱜᱮᱯᱮ ᱮᱢᱟᱞᱮᱭᱟ ᱦᱳᱭ

ᱦᱳᱭ ᱟᱨ ᱵᱮᱥ ᱦᱮᱸ ᱟᱨ ᱦᱳᱭ ᱟᱫᱚ ᱠᱳᱭᱥᱤᱥ ᱧᱚᱜᱟᱯᱮ ᱠᱟᱺᱪ ᱵᱮᱥ ᱛᱚᱣᱟ ᱮᱢ ᱞᱟᱹᱜᱤᱫ ᱤᱧ ᱫᱚ ᱜᱳᱵᱤᱱᱯᱩᱨ ᱨᱳᱰ ᱫᱷᱟᱨᱮ ᱨᱮ ᱚᱲᱟᱜ ᱛᱟᱞᱮ ᱟᱪᱪᱷᱟ ᱴᱷᱤᱠᱜᱮᱭᱟ ᱚᱱᱟᱜᱮ ᱩᱱᱤᱭᱟᱜ ᱧᱩᱛᱩᱢ ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭᱟ ᱟᱫᱚ ᱱᱟᱦᱟᱸᱜ ᱠᱩᱞᱤ ᱠᱚᱵᱤᱱ ᱦᱟᱸᱜ ᱦᱮᱸᱥᱮ ᱠᱤ ᱚᱸᱰᱮ ᱛᱚᱣᱟ ᱚᱠᱚᱭᱮ ᱥᱮᱴᱮᱨᱮᱫᱼᱟ ᱱᱚᱣᱟ ᱫᱚ ᱛᱮᱦᱮᱧ ᱦᱟᱸᱜ ᱱᱚᱝᱠᱟᱱ ᱛᱚᱣᱟ ᱫᱚᱠᱚ ᱟᱹᱜᱩ ᱟᱠᱟᱫᱼᱟ ᱫᱟᱜ ᱛᱚᱣᱟ ᱫᱚ ᱛᱮᱦᱮᱧ ᱦᱟᱸᱜ ᱥᱮᱴᱮᱨᱟᱠᱟᱱᱟ ᱦᱩᱸ ᱦᱳᱭ ᱦᱮᱸ ᱦᱳᱭ ᱟᱪᱪᱷᱟ ᱴᱷᱤᱠᱜᱮᱭᱟ